ᱤᱧᱟᱹᱜ ᱥᱩᱠ ᱥᱩᱵᱤᱫᱷᱟ ᱮᱴᱤᱮᱢ ᱠᱷᱚᱡ ᱚᱱᱮ ᱟᱹᱰᱤᱜᱮ ᱢᱮᱱᱟᱜᱼᱟ ᱡᱮᱢᱚᱱ ᱤᱧᱟᱹᱜ ᱵᱮᱝᱠᱮ ᱨᱮ ᱵᱮᱝᱠᱮ ᱵᱳᱭ ᱨᱮ ᱯᱚᱭᱥᱟ ᱛᱟᱦᱮᱸ ᱞᱮᱱᱟ ᱫᱩ ᱦᱟᱡᱟᱨ ᱜᱟᱱ ᱡᱮᱢᱚᱱ ᱟᱞᱟᱢᱯᱩᱨ ᱵᱮᱝᱠ ᱦᱟᱹᱛᱤᱢᱟᱹᱨᱤ ᱵᱮᱝᱠ ᱜᱟᱡᱚᱞ ᱵᱮᱝᱠ ᱚᱸᱰᱮ ᱪᱟᱞᱟᱜ ᱵᱟᱝ ᱪᱟᱞᱟᱣ ᱠᱟᱛᱮ ᱤᱧ ᱟᱞᱟᱢᱯᱩᱨ ᱮᱴᱤᱮᱢ ᱠᱷᱚᱡ ᱤᱧ ᱫᱩ ᱦᱟᱡᱟᱨ ᱴᱟᱠᱟ ᱛᱩᱞᱟᱹᱣ ᱠᱟᱛᱮ ᱤᱧ ᱵᱳᱭ ᱠᱤᱨᱤᱧ ᱠᱤᱫᱟᱹᱧ ᱡᱮᱢᱚᱱ ᱤᱥᱠᱩᱞ ᱨᱮᱭᱟᱜ ᱵᱳᱭ ᱯᱟᱲᱦᱟᱜ ᱵᱳᱭ ᱜᱮ ᱠᱤᱨᱤᱧ ᱠᱤᱫᱟᱹᱧ ᱚᱱᱟ ᱢᱤᱫᱴᱮᱱ ᱥᱩᱵᱤᱫᱷᱟ ᱧᱮᱞ ᱠᱤᱫᱟᱹᱧ ᱮᱴᱤᱮᱢ ᱛᱟᱦᱮᱸ ᱠᱷᱟᱹᱛᱤᱨ ᱛᱮ ᱤᱧ ᱵᱮᱝᱠᱮ ᱵᱟᱝ ᱪᱟᱞᱟᱣ ᱦᱩᱭ ᱞᱮᱱ ᱛᱤᱧᱟᱹ ᱚᱱᱟ ᱢᱤᱫᱴᱮᱱ ᱥᱩᱵᱤᱫᱷᱟ ᱧᱮᱞ ᱠᱤᱫᱟᱹᱧ